ᱱᱟᱦᱟᱜ ᱡᱩᱜᱽ ᱫᱚ ᱴᱮᱠᱱᱳᱞᱚᱡᱤ ᱫᱤᱠᱛᱮ ᱟᱹᱰᱤ ᱜᱮ ᱞᱟᱦᱟ ᱥᱮ ᱰᱮᱵᱞᱚᱯ ᱜᱮᱭᱟ ᱤᱭᱩᱴᱩᱵ ᱫᱚ ᱦᱩᱭᱩᱜ ᱠᱟᱱᱟ ᱥᱟᱱᱯᱞᱳᱱᱚ ᱠᱮᱞᱤᱯᱷᱳᱨᱱᱤᱭᱟ ᱵᱤᱛᱛᱤᱠ ᱢᱤᱫᱴᱟᱱ ᱚᱱᱞᱟᱭᱤᱱ ᱵᱷᱤᱰᱤᱭᱳ ᱯᱞᱟᱴᱯᱷᱨᱚᱢ ᱤᱭᱩᱴᱩᱵ ᱫᱚ ᱱᱟᱦᱟᱜ ᱡᱩᱜᱽ ᱨᱮ ᱟᱹᱰᱤ ᱢᱟᱨᱟᱝ ᱢᱤᱫᱴᱟᱱ ᱯᱞᱟᱴᱯᱷᱨᱚᱢ ᱠᱟᱱᱟ ᱟᱨ ᱤᱧ ᱚᱱᱟ ᱤᱭᱩᱴᱩᱵ ᱨᱮ ᱴᱷᱤᱠ ᱥᱴᱮᱯ ᱵᱟᱭ ᱥᱴᱮᱯ ᱪᱮᱱᱮᱞ ᱠᱷᱚᱱ ᱱᱟᱱᱟᱦᱩᱱᱟᱹᱨ ᱨᱮᱥᱤᱯᱤ ᱨᱮᱭᱟᱜ ᱵᱷᱤᱰᱤᱭᱳ ᱠᱩᱧ ᱧᱮᱞ ᱵᱟᱲᱟᱭ ᱜᱮᱭᱟ ᱟᱨ ᱚᱱᱟ ᱠᱚ ᱢᱩᱫ ᱠᱷᱚᱱ ᱤᱧᱟᱹᱜ ᱠᱩᱥᱤᱭᱟᱱᱟᱜ ᱨᱮᱥᱤᱯᱤ ᱫᱚ ᱦᱩᱭᱩᱜ ᱠᱟᱱᱟ ᱠᱮᱠ ᱵᱮᱱᱟᱣ ᱱᱚᱣᱟ ᱥᱴᱮᱯ ᱵᱟᱭ ᱥᱴᱮᱯ ᱤᱭᱩᱴᱩᱵ ᱪᱮᱱᱮᱞ ᱠᱷᱚᱱ ᱤᱧ ᱫᱚ ᱱᱟᱱᱟ ᱦᱩᱱᱟᱹᱨ ᱨᱮᱥᱤᱯᱤ ᱠᱚᱦᱚᱸᱧ ᱧᱮᱞ ᱵᱟᱲᱟᱭ ᱜᱮᱭᱟ ᱟᱨ ᱤᱧᱟᱹᱜ ᱢᱮᱱ ᱨᱮᱥᱤᱯᱤ ᱫᱚ ᱠᱮᱠ ᱵᱮᱱᱟᱣ ᱢᱤᱫᱴᱟᱱ ᱠᱮᱠ ᱵᱮᱱᱟᱣ ᱮᱛᱚᱦᱚᱵ ᱠᱷᱚᱱ ᱢᱩᱪᱟᱹᱫ ᱫᱷᱟᱹᱵᱤᱡ ᱥᱟᱱᱟᱢ ᱜᱮ ᱟᱹᱰᱤ ᱱᱟᱯᱟᱭ ᱛᱮᱧ ᱪᱮᱫ ᱟᱠᱟᱫᱟ